ᱱᱚᱣᱟ ᱤᱧᱟᱹᱜ ᱯᱚᱱᱚᱛ ᱨᱮᱭᱟᱜ ᱞᱟᱠᱪᱟᱨ ᱨᱮᱭᱟᱜ ᱩᱯᱨᱩᱢᱫᱚ ᱢᱤᱫᱴᱤᱡ ᱥᱟᱱᱛᱟᱲ ᱠᱟᱱᱟ ᱟᱨ ᱟᱵᱚ ᱥᱟᱱᱛᱟᱲ ᱱᱚᱣᱟ ᱯᱚᱱᱚᱛ ᱨᱮ ᱡᱟᱦᱟᱸ ᱛᱤᱱᱟᱹᱜ ᱜᱮ ᱥᱟᱱᱛᱟᱲ ᱢᱮᱱᱟᱜᱵᱚᱱᱟ ᱩᱱᱠᱚ ᱟᱹᱰᱤ ᱱᱟᱯᱟᱭᱜᱮᱵᱚᱱ ᱨᱚᱲᱮᱫᱼᱟ ᱥᱟᱱᱛᱟᱲ ᱛᱮ ᱟᱨ ᱥᱟᱱᱛᱟᱲ ᱫᱚ ᱟᱵᱚ ᱵᱚᱸᱜᱟ ᱵᱳᱨᱳ ᱠᱚᱦᱚᱸ ᱟᱵᱚᱣᱟᱜ ᱱᱚᱣᱟ ᱥᱟᱱᱛᱟᱲ ᱨᱚᱲ ᱠᱟᱛᱮᱱ ᱜᱮᱵᱚᱱ ᱵᱚᱸᱜᱟ ᱵᱳᱨᱳ ᱟᱠᱚᱠᱟᱱᱟ ᱟᱨ ᱱᱚᱣᱟ ᱥᱟᱱᱛᱟᱲ ᱨᱚᱲᱛᱮᱜᱮ ᱮᱱᱮᱡᱼᱥᱮᱨᱮᱧ ᱮᱫᱟᱵᱚᱱ ᱟᱨ ᱱᱤᱭᱟᱹ ᱢᱟᱨᱟᱝ ᱠᱟᱛᱷᱟ ᱠᱟᱱᱟ ᱡᱮ ᱡᱟᱱᱟᱢ ᱟᱲᱟᱝ ᱫᱚ ᱟᱵᱚᱣᱟᱜ ᱫᱚ ᱥᱟᱱᱛᱟᱲ ᱨᱚᱲᱜᱮ ᱠᱟᱱᱟ ᱚᱱᱟ ᱢᱮᱱᱛᱮ ᱟᱵᱚ ᱱᱚᱣᱟ ᱡᱟᱦᱟᱸ ᱛᱤᱱᱟᱹᱜ ᱜᱮ ᱥᱟᱱᱛᱟᱲ ᱢᱮᱱᱟᱜ ᱵᱚᱱᱟ ᱮᱱᱠᱷᱟᱱ ᱚᱱᱟᱜᱮᱧ ᱢᱮᱱᱮᱫᱼᱟ ᱡᱮ ᱟᱵᱚ ᱥᱟᱱᱛᱟᱲ ᱛᱮᱜᱮᱵᱚᱱ ᱨᱚᱲᱢᱟ ᱟᱨ ᱟᱵᱚᱨᱤᱱ ᱵᱚᱸᱜᱟ ᱵᱳᱨᱳ ᱠᱚ ᱥᱟᱱᱛᱟᱲ ᱛᱮᱜᱮᱵᱚᱱ ᱵᱟᱠᱷᱮᱬ ᱟᱠᱚ ᱢᱟ ᱮᱱᱮᱡᱼᱥᱮᱨᱮᱧ ᱡᱟᱦᱟᱸ ᱟᱵᱚ ᱱᱚᱣᱟ ᱥᱟᱶᱛᱟ ᱨᱮᱭᱟᱜ ᱢᱮᱱᱟᱜᱼᱟ ᱚᱱᱟᱦᱚᱸ ᱟᱹᱰᱤ ᱱᱟᱯᱟᱭ ᱟᱹᱰᱤ ᱢᱚᱡᱽ ᱛᱮ ᱮᱱᱮᱡᱼᱥᱮᱨᱮᱧ ᱢᱟᱵᱚᱱ ᱥᱟᱱᱛᱟᱲ ᱛᱮᱜᱮ ᱟᱨ ᱡᱟᱱᱟᱢ ᱠᱷᱚᱱ ᱜᱮ ᱥᱮᱬᱟ ᱦᱟᱹᱵᱤᱡ ᱟᱵᱚ ᱡᱟᱱᱟᱢ ᱟᱲᱟᱝ ᱛᱮᱵᱚ ᱨᱚᱲᱢᱟ ᱚᱱᱟ ᱢᱮᱱᱛᱮ ᱥᱟᱱᱛᱟᱲ ᱨᱚᱲᱫᱚ ᱟᱹᱰᱤ ᱱᱟᱯᱟᱭᱤᱧ ᱵᱩᱡᱷᱟᱹᱣ ᱜᱮᱭᱟ ᱥᱟᱱᱛᱟᱲ ᱨᱚᱲᱛᱮ ᱮᱱᱮᱡᱼᱥᱮᱨᱮᱧ ᱠᱷᱚᱱ ᱥᱟᱱᱛᱟᱲ ᱨᱚᱲᱛᱮ ᱱᱤᱛᱚᱜ ᱢᱟ ᱚᱞᱚᱜᱦᱚᱸ ᱮᱦᱚᱵ ᱟᱠᱟᱱᱟ ᱟᱹᱰᱤ ᱫᱤᱱ ᱠᱷᱚᱱ ᱜᱮ ᱚᱞᱚᱜ ᱮᱦᱚᱵ ᱟᱠᱟᱱᱛᱟᱵᱚᱣᱟ ᱟᱨ ᱟᱵᱚ ᱢᱟᱲᱟᱝ ᱥᱟᱱᱛᱟᱲ ᱨᱚᱲᱢᱟ ᱛᱟᱦᱮᱸᱫ ᱠᱟᱱᱟ ᱥᱟᱱᱛᱟᱲ ᱥᱮᱨᱮᱧ ᱢᱟ ᱛᱟᱦᱮᱸᱫ ᱠᱟᱱᱟ ᱢᱮᱱᱠᱷᱟᱱ ᱟᱵᱚ ᱱᱚᱣᱟ ᱡᱟᱱᱟᱢ ᱟᱲᱟᱝ ᱥᱟᱱᱛᱟᱲᱛᱮ ᱨᱚᱲᱫᱚ ᱛᱟᱦᱮᱸ ᱠᱟᱱ ᱨᱮᱦᱚᱸ ᱢᱮᱱᱠᱷᱟᱱ ᱚᱞᱫᱚ ᱵᱟᱭ ᱛᱟᱦᱮᱸ ᱠᱟᱱᱟ ᱚᱱᱟ ᱢᱮᱱᱛᱮ ᱯᱚᱸᱰᱮᱛ ᱨᱟᱹᱜᱷᱩᱱᱟᱛᱷ ᱢᱩᱨᱢᱩ ᱟᱵᱚ ᱱᱚᱣᱟ ᱫᱤᱥᱚᱢᱨᱮ ᱪᱮ ᱱᱚᱣᱟ ᱯᱚᱱᱚᱛ ᱨᱮ ᱪᱮ ᱜᱚᱴᱟ ᱡᱟᱭᱜᱟᱨᱮᱜᱮ ᱡᱟᱦᱟᱸ ᱛᱤᱱᱟᱹᱜ ᱥᱟᱱᱛᱟᱲ ᱢᱮᱱᱟᱜ ᱵᱚᱱᱟ ᱜᱚᱴᱟ ᱡᱟᱭᱜᱟ ᱨᱮᱜᱮ ᱟᱵᱚ ᱱᱚᱣᱟ ᱚᱞ ᱪᱤᱠᱤ ᱚᱰᱳᱠ ᱚᱴᱚᱞᱮᱫᱼᱟᱭ ᱡᱟᱦᱟᱸ ᱫᱚ ᱥᱟᱱᱛᱟᱲ ᱚᱞ ᱪᱤᱠᱤ ᱟᱵᱚ ᱚᱱᱟ ᱪᱮᱫ ᱠᱟᱛᱮᱱ ᱟᱵᱚ ᱞᱮᱠᱟᱱ ᱟᱵᱚ ᱚᱞᱼᱯᱟᱲᱦᱟᱣ ᱠᱟᱛᱮᱱ ᱟᱵᱚᱱ ᱥᱟᱱᱛᱟᱲ ᱛᱮᱵᱚᱱ ᱨᱚᱲᱟ ᱚᱞ ᱪᱤᱠᱤ ᱛᱮᱵᱚᱱ ᱚᱞᱟ ᱟᱹᱰᱤ ᱱᱟᱯᱟᱭ ᱟᱹᱰᱤ ᱢᱚᱡᱽ ᱵᱩᱡᱷᱟᱹᱜᱼᱟ ᱚᱱᱟ ᱢᱮᱱᱛᱮ ᱯᱚᱸᱰᱮᱛ ᱨᱟᱹᱜᱷᱩᱱᱟᱛᱷ ᱢᱩᱨᱢᱩ ᱡᱟᱦᱟᱸᱭ ᱫᱚ ᱰᱟᱱᱰᱵᱳᱥ ᱟᱛᱳ ᱨᱤᱱᱤᱡ ᱠᱟᱱᱟᱭ ᱩᱱᱤᱦᱚᱸ ᱟᱵᱚᱣᱤᱡ ᱚᱞ ᱜᱩᱨᱩ ᱢᱮᱱᱛᱮᱵᱚᱱ ᱢᱮᱛᱟᱭᱟ ᱩᱱᱤ ᱟᱵᱚ ᱥᱟᱱᱛᱟᱲ ᱨᱚᱲ ᱥᱮ ᱥᱟᱱᱛᱟᱲ ᱥᱮᱨᱮᱧ ᱟᱸᱡᱚᱢ ᱠᱟᱛᱮᱱ ᱥᱮ ᱟᱹᱰᱤ ᱠᱟᱛᱷᱟᱠᱚ ᱟᱸᱡᱚᱢ ᱠᱟᱛᱮᱱ ᱟᱡ ᱚᱞ ᱪᱤᱠᱤ ᱟᱵᱚᱭ ᱵᱮᱱᱟᱣ ᱚᱴᱚᱣᱟᱫᱵᱚᱱ ᱛᱮᱦᱮᱱᱟ ᱟᱨ ᱱᱤᱛᱚᱜ ᱧᱮᱞ ᱧᱮᱞᱛᱮ ᱥᱟᱭ ᱥᱮᱨᱢᱟ ᱯᱩᱨᱟᱹᱜ ᱞᱟᱹᱜᱤᱫ ᱫᱩ ᱦᱟᱡᱟᱨ ᱯᱚᱪᱤᱥ ᱠᱷᱚᱱᱜᱮ ᱮᱱᱠᱷᱟᱱ ᱟᱹᱰᱤ ᱱᱟᱯᱟᱭ ᱱᱚᱣᱟ ᱤᱧᱟᱹᱜ ᱯᱚᱱᱚᱛ ᱨᱮᱫᱚ ᱤᱧᱫᱚ ᱱᱚᱣᱟ ᱡᱟᱱᱟᱢ ᱟᱲᱟᱝ ᱪᱮ ᱯᱟᱹᱨᱥᱤ ᱟᱲᱟᱝ ᱥᱮ ᱡᱟᱦᱟᱸ ᱵᱚᱱ ᱢᱮᱱᱟ ᱟᱭᱳ ᱟᱲᱟᱝ ᱦᱚᱸ ᱟᱹᱰᱤ ᱱᱟᱯᱟᱭ ᱟᱹᱰᱤ ᱜᱚᱨᱚᱡᱽ ᱢᱮᱱᱟᱜᱛᱤᱧᱟᱹ ᱟᱨ ᱱᱚᱣᱟᱛᱮᱜᱮ ᱟᱵᱚ ᱥᱟᱱᱟᱢ ᱥᱟᱱᱛᱟᱲ ᱦᱚᱯᱚᱱ ᱵᱚ ᱨᱚᱲᱢᱟ